ᱟᱞᱮ ᱴᱚᱴᱷᱟ ᱨᱮᱫᱚ ᱠᱟᱹᱢᱤ ᱫᱚ ᱦᱩᱭᱩᱜ ᱠᱟᱱᱟ ᱯᱨᱟᱭᱵᱷᱮᱴ ᱠᱟᱹᱢᱤ ᱫᱚ ᱦᱩᱭᱩᱜ ᱠᱟᱱ ᱜᱮᱭᱟ ᱠᱤᱱᱛᱩ ᱥᱚᱨᱠᱟᱨᱤ ᱯᱟᱥᱴᱟ ᱠᱷᱚᱱ ᱫᱚ ᱠᱟᱹᱢᱤ ᱠᱚᱫᱚ ᱵᱟᱹᱱᱩᱜ ᱠᱟᱜ ᱛᱟᱞᱮᱭᱟ ᱦᱮᱸ ᱟᱨ ᱯᱨᱟᱭᱵᱷᱮᱴ ᱨᱮᱫᱚ ᱠᱩᱲᱤ ᱜᱤᱫᱽᱨᱟᱹ ᱠᱚᱫᱚ ᱠᱚ ᱪᱟᱞᱟᱜ ᱜᱮᱭᱟ ᱟᱫᱚ ᱚᱱᱠᱟ ᱥᱤᱞᱟᱹᱭ ᱠᱟᱹᱢᱤ ᱠᱚ ᱟᱨ ᱟᱞᱮ ᱟᱹᱛᱩ ᱚᱲᱟᱜ ᱨᱮᱫᱚ ᱵᱚᱭᱚᱥᱠᱚ ᱦᱚᱲᱫᱚ ᱩᱱᱠᱩ ᱫᱚ ᱡᱚᱱᱚᱜ ᱜᱟᱞᱟᱝ ᱯᱟᱹᱴᱭᱟᱹ ᱜᱟᱞᱟᱝ ᱤᱱᱟᱹ ᱠᱚᱜᱮ ᱠᱚ ᱠᱟᱹᱢᱤᱭᱟ ᱦᱮᱸ ᱟᱨ ᱫᱟᱲᱮᱭᱟᱜ ᱦᱚᱲ ᱫᱚ ᱯᱨᱟᱭᱵᱷᱮᱴ ᱠᱚᱨᱮ ᱠᱚ ᱪᱟᱞᱟᱜᱼᱟ ᱟᱞᱮ ᱠᱚᱫᱚ ᱚᱱᱟ ᱠᱚᱫᱚ ᱵᱟᱞᱮ ᱠᱟᱹᱢᱤᱭᱟ